ᱤᱧ ᱫᱚ ᱟᱹᱞᱩ ᱠᱚ ᱯᱮᱸᱭᱟᱡᱽ ᱠᱚ ᱨᱟᱹᱥᱩᱱ ᱠᱚ ᱢᱟᱹᱨᱤᱪ ᱠᱚ ᱟᱹᱰᱤ ᱠᱚ ᱵᱮᱯᱟᱨᱤᱧ ᱠᱩᱥᱤᱭᱟᱜᱼᱟ ᱟᱨ ᱟᱹᱰᱤ ᱢᱟᱨᱟᱝ ᱜᱚᱰᱟᱨᱮ ᱟᱞᱮᱭᱟᱜ ᱵᱟᱲᱜᱮ ᱨᱤᱧ ᱪᱟᱥ ᱟᱠᱟᱫᱼᱟ ᱟᱨ ᱫᱤᱱ ᱜᱮ ᱱᱚᱣᱟ ᱠᱚᱜᱮ ᱤᱧᱤᱧ ᱤᱫᱤᱭᱟ ᱟᱨᱤᱧ ᱟᱹᱠᱷᱨᱤᱧᱟ ᱚᱱᱟ ᱜᱮᱛᱤᱧ ᱵᱮᱯᱟᱨ ᱫᱚ ᱟᱨ ᱟᱹᱭᱩᱵ ᱮᱱ ᱠᱷᱟᱱ ᱟᱹᱭᱩᱵ ᱡᱚᱠᱷᱟᱜᱼᱟ ᱪᱟᱵᱟᱜᱼᱟ ᱤᱧᱟᱹᱜᱼᱟ ᱵᱮᱯᱟᱨ ᱫᱚ